ᱤᱧᱟᱹᱜ ᱫᱟᱜ ᱨᱮᱱᱟᱜ ᱟᱭᱢᱟ ᱞᱟᱹᱠᱛᱤ ᱢᱮᱱᱟᱜᱼᱟ ᱚᱱᱟ ᱠᱚ ᱫᱚ ᱦᱩᱭᱩᱜ ᱠᱟᱱᱟ ᱥᱮᱛᱟᱜ ᱨᱮ ᱵᱮᱨᱮᱫ ᱠᱟᱛᱮᱜ ᱫᱩᱣᱟᱹᱨ ᱪᱷᱚᱸᱪ ᱞᱟᱹᱜᱤᱫ ᱫᱟᱜ ᱫᱚᱨᱠᱟᱨᱚᱜᱼᱟ ᱟᱨ ᱥᱮᱛᱟᱜ ᱵᱮᱲᱟ ᱫᱟᱠᱟ ᱤᱥᱤᱱ ᱩᱛᱩ ᱤᱥᱤᱱ ᱨᱮ ᱫᱚᱨᱠᱟᱨᱚᱜᱼᱟ ᱟᱨ ᱜᱤᱛᱤᱞ ᱜᱟᱥᱟᱣ ᱨᱮ ᱫᱟᱜ ᱫᱚᱨᱠᱟᱨᱚᱜᱼᱟ ᱟᱨ ᱛᱩᱯᱩᱱ ᱞᱟᱹᱜᱤᱫ ᱫᱟᱜ ᱫᱚᱨᱠᱟᱨᱚᱜᱼᱟ ᱟᱨ ᱫᱚᱨᱠᱟᱨᱚᱜᱼᱟ ᱱᱟᱱᱟ ᱦᱩᱱᱟᱹᱨ ᱚᱱᱠᱟᱱᱟᱜ ᱟᱭᱢᱟ ᱠᱟᱹᱢᱤ ᱨᱮ ᱜᱮ ᱫᱟᱜ ᱫᱚ ᱵᱚᱱ ᱵᱮᱣᱦᱟᱨ ᱜᱤᱭᱟᱹ ᱥᱮ ᱞᱟᱹᱠᱛᱤᱜᱼᱟ ᱪᱟᱥ ᱵᱟᱥ ᱨᱮ ᱦᱚᱸ ᱫᱟᱜ ᱫᱚ ᱞᱟᱜᱟᱜ ᱜᱤᱭᱟ ᱡᱮᱢᱚᱱ ᱪᱟᱥ ᱠᱟᱹᱢᱤ ᱨᱮ ᱫᱟᱜ ᱫᱚ ᱞᱟᱹᱠᱛᱤᱜᱼᱟ ᱚᱱᱟ ᱫᱚ ᱡᱮᱢᱚᱱ ᱦᱳᱲᱳ ᱨᱚᱦᱚᱭ ᱨᱮ ᱞᱟᱜᱟᱜᱼᱟ ᱟᱨ ᱫᱚ ᱥᱚᱵᱽᱡᱤ ᱪᱟᱥ ᱠᱚᱨᱮ ᱦᱚᱸ ᱫᱟᱜ ᱫᱚ ᱞᱟᱜᱟᱜ ᱜᱤᱭᱟ